ᱦᱮᱸ ᱤᱧ ᱱᱚᱣᱟ ᱢᱤᱫᱴᱮᱡ ᱥᱤᱞᱟᱹᱭ ᱤᱧ ᱪᱮᱫ ᱠᱟᱫᱟ ᱢᱤᱫᱴᱮᱡ ᱥᱤᱞᱟᱹᱭ ᱠᱳᱪᱤᱝ ᱥᱮᱱᱴᱟᱨ ᱨᱮᱧ ᱵᱷᱚᱨᱛᱤ ᱞᱮᱱᱟ ᱚᱸᱰᱮ ᱠᱷᱚᱡ ᱤᱧ ᱥᱤᱞᱟᱹᱭᱤᱧ ᱪᱮᱫ ᱠᱟᱫᱟ ᱥᱮ ᱱᱤᱭᱟᱹ ᱥᱤᱞᱟᱹᱭ ᱪᱮᱫ ᱠᱟᱛᱮᱫ ᱤᱧ ᱟᱛᱳ ᱨᱮ ᱢᱤᱫᱴᱮᱡ ᱤᱧ ᱢᱤᱫᱴᱮᱡ ᱫᱚᱠᱟᱱᱮᱧ ᱠᱷᱩᱞᱟᱹᱣ ᱠᱟᱫᱟ ᱫᱚᱠᱟᱱ ᱠᱷᱩᱞᱟᱹᱣ ᱠᱟᱛᱮᱫ ᱟᱛᱳ ᱨᱮᱱ ᱦᱚᱲᱟᱜ ᱚᱠᱟ ᱠᱚ ᱨᱮᱸᱜᱮᱡ ᱚᱨᱮᱡ ᱦᱚᱲᱟᱜ ᱱᱟᱪᱟᱨ ᱠᱤᱪᱨᱤᱡ ᱢᱟᱱᱮ ᱪᱤᱨᱟᱹ ᱠᱤᱪᱨᱤᱡ ᱠᱚ ᱟᱹᱜᱩ ᱠᱟᱛᱮᱫ ᱤᱧ ᱴᱷᱮᱡ ᱠᱚ ᱥᱤᱞᱟᱹᱭ ᱠᱟᱫᱟ ᱚᱱᱠᱟ ᱚᱱᱠᱟ ᱛᱮᱜᱮ ᱤᱧ ᱠᱚ ᱡᱷᱚᱛᱚ ᱦᱚᱲ ᱠᱚ ᱵᱟᱲᱟ ᱠᱟᱫᱤᱧᱟ ᱡᱮ ᱱᱩᱭ ᱫᱚ ᱢᱤᱫᱴᱮᱡ ᱥᱤᱞᱟᱹᱭᱮ ᱥᱤᱞᱟᱹᱭ ᱥᱮᱱᱴᱟᱨᱮ ᱠᱷᱩᱞᱟᱹᱣ ᱠᱟᱫᱟ ᱥᱮ ᱥᱤᱞᱟᱹᱭᱮ ᱪᱮᱫᱫᱟ ᱤᱧ ᱚᱱᱠᱟ ᱚᱱᱠᱟ ᱛᱮᱜᱮ ᱟᱛᱳ ᱨᱮᱱ ᱵᱟᱨ ᱯᱮ ᱦᱚᱲ ᱤᱧ ᱠᱚ ᱢᱮᱛᱟᱣᱟᱹᱧ ᱠᱟᱱᱟ ᱡᱮ ᱟᱢ ᱚᱠᱟ ᱨᱮ ᱥᱮᱱᱴᱟᱨ ᱨᱮᱢ ᱪᱮᱫ ᱠᱟᱫᱟ ᱟᱞᱮ ᱚᱱᱟ ᱥᱮᱱᱴᱟᱨ ᱤᱫᱤ ᱞᱮᱢ ᱥᱮ ᱚᱱᱟ ᱥᱤᱞᱟᱹᱭ ᱪᱮᱫ ᱦᱚᱪᱚ ᱞᱮᱢ ᱤᱧ ᱩᱱᱠᱩ ᱦᱚᱸ ᱤᱧ ᱥᱚᱝᱜᱮᱛᱮ ᱥᱤᱞᱟᱹᱭ ᱪᱮᱫ ᱤᱧ ᱤᱫᱤ ᱠᱟᱫ ᱠᱚᱣᱟ ᱥᱮ ᱤᱧ ᱦᱚᱸ ᱠᱤᱪᱷᱩ ᱜᱟᱱ ᱥᱤᱞᱟᱹᱭ ᱤᱧ ᱪᱮᱫ ᱟᱠᱟᱫ ᱠᱚᱣᱟ ᱡᱮ ᱡᱟᱦᱟᱱᱟᱜ ᱚᱲᱮᱡ ᱠᱤᱪᱨᱤᱡ ᱦᱚᱛᱮ ᱛᱮ ᱢᱟ ᱟᱯᱮ ᱦᱚᱸ ᱥᱤᱞᱟᱹᱭ ᱞᱟᱜᱟᱭ ᱯᱮ ᱟᱯᱮ ᱦᱚᱸᱯᱮ ᱪᱮᱫᱟ ᱥᱤᱞᱟᱹᱭ ᱚᱱᱟᱠᱟ ᱚᱱᱠᱟᱛᱮ ᱩᱱᱠᱩ ᱦᱚᱸ ᱠᱚ ᱪᱮᱫ ᱟᱠᱟᱫᱟ ᱟᱨ ᱤᱧ ᱥᱤᱞᱟᱹᱭ ᱠᱟᱹᱢᱤ ᱫᱚ ᱟᱹᱰᱤ ᱜᱟᱱᱮᱧ ᱠᱩᱥᱤᱭᱟᱜ ᱥᱮ ᱪᱮᱫ ᱠᱟᱫᱛᱮ ᱟᱭᱢᱟ ᱠᱟᱹᱢᱤ ᱨᱮ ᱞᱟᱜᱟᱣ ᱠᱟᱱᱛᱤᱧᱟ ᱠᱤᱪᱷᱩ ᱯᱚᱭᱥᱟ ᱱᱤᱭᱟᱹ ᱠᱷᱚᱱᱤᱧ ᱨᱳᱡᱽᱜᱟᱨᱫᱟ ᱥᱮ ᱚᱠᱚᱭ ᱠᱚ ᱤᱧ ᱥᱚᱸᱜᱮ ᱠᱚ ᱪᱟᱞᱟᱣ ᱞᱮᱱᱟ ᱩᱱᱠᱩ ᱦᱚᱸ ᱟᱠᱚᱣᱟᱜ ᱡᱚᱢᱟᱜ ᱥᱮ ᱚᱟᱱ ᱯᱚᱭᱥᱟᱛᱮ ᱡᱟᱦᱟᱱᱟᱜ ᱠᱟᱹᱢᱤ ᱨᱮᱠᱚ ᱞᱟᱜᱟᱣ ᱫᱟᱲᱮᱭᱟᱜ ᱠᱟᱱᱟ ᱟᱠᱚ ᱦᱚᱸ ᱠᱚ ᱪᱮᱫ ᱮᱫᱟ ᱚᱱᱟᱛᱮ ᱥᱤᱞᱟᱹᱭ ᱠᱟᱹᱢᱤ ᱫᱚ ᱟᱹᱰᱤ ᱵᱷᱟᱹᱜᱤ ᱠᱟᱹᱢᱤ ᱢᱮᱛᱟᱣ ᱠᱟᱣᱫᱟ ᱥᱮ ᱩᱱᱠᱩ ᱦᱚᱸ ᱤᱧ ᱟᱠᱚᱧ ᱪᱮᱫ ᱟᱠᱚᱣᱟᱜ ᱥᱮ ᱪᱮᱫ ᱤᱧ ᱥᱟᱦᱟᱡᱡᱚ ᱠᱮᱫ ᱠᱚᱣᱟ ᱚᱱᱟᱛᱮ ᱩᱱᱠᱩ ᱦᱚᱸ ᱟᱹᱰᱤ ᱜᱟᱱ ᱠᱚ ᱥᱟᱨᱦᱟᱣᱫᱤᱧ ᱠᱟᱱᱟ ᱚᱱᱟᱛᱮ ᱤᱧ ᱟᱰᱮ ᱯᱟᱥᱮ ᱨᱮ ᱡᱷᱚᱛᱚ ᱦᱚᱲ ᱠᱚ ᱵᱟᱲᱟᱭ ᱠᱤᱫᱤᱧᱟ ᱡᱮ ᱤᱧ ᱠᱤᱪᱨᱤᱡ ᱤᱧ ᱥᱤᱞᱟᱹᱭᱫᱟ ᱥᱮ ᱠᱤᱪᱨᱤᱡ ᱥᱤᱞᱟᱹᱭ ᱥᱮᱱᱴᱟᱨ ᱨᱮᱧ ᱠᱟᱹᱢᱤᱫᱟ ᱥᱮ ᱟᱛᱳ ᱨᱮ ᱦᱚᱸ ᱫᱚᱠᱟᱱᱤᱧ ᱠᱷᱩᱞᱟᱹᱣ ᱠᱟᱫᱟ ᱚᱸᱰᱮᱧ ᱠᱟᱹᱢᱤᱭᱫᱟ ᱚᱱᱟᱛᱮ ᱩᱱᱠᱩ ᱦᱚᱸ ᱟᱹᱰᱤ ᱜᱟᱱ ᱠᱚ ᱠᱩᱥᱤᱭ ᱠᱟᱱᱟ